ᱢᱚᱬᱮ ᱜᱚᱴᱮᱱ ᱤᱱᱴᱟᱨ ᱱᱮᱥᱱᱮᱞ ᱥᱤᱴᱤᱡᱽ ᱵᱟ ᱥᱚᱦᱚᱨ ᱨᱮᱭᱟᱜ ᱧᱩᱛᱢ ᱫᱚ ᱦᱩᱭᱩᱜ ᱠᱟᱱᱟ ᱴᱳᱠᱤᱭᱳ ᱡᱟᱯᱟᱱ ᱛᱟᱨᱯᱚᱨ ᱯᱮᱨᱤᱥ ᱯᱷᱨᱟᱱᱥ ᱞᱚᱱᱰᱚᱱ ᱦᱩᱭᱜ ᱠᱟᱱᱟ ᱤᱝᱞᱮᱱᱰ ᱢᱩᱢᱵᱟᱭ ᱦᱩᱭᱩᱜ ᱠᱟᱱᱟ ᱤᱱᱰᱤᱭᱟ ᱟᱨ ᱱᱤᱭᱩ ᱤᱭᱚᱨᱠ ᱦᱩᱭᱩᱜ ᱠᱟᱱᱟ ᱟᱢᱮᱨᱤᱠᱟ